ᱦᱮᱸ ᱤᱧᱫᱚ ᱥᱮᱨᱮᱧ ᱦᱮᱯᱨᱟᱣ ᱥᱮᱨᱮᱧ ᱦᱮᱯᱲᱟᱣ ᱥᱮ ᱥᱮᱨᱮᱧ ᱠᱚᱢᱯᱤᱴᱤᱥᱚᱱ ᱤᱧ ᱮᱢ ᱵᱟᱲᱟ ᱠᱟᱜᱼᱟ ᱚᱱᱟᱫᱚ ᱤᱥᱠᱩᱞ ᱨᱮᱧ ᱯᱟᱲᱦᱟᱜ ᱠᱟᱱ ᱛᱟᱦᱮᱱᱟ ᱠᱮᱞᱟᱥ ᱛᱷᱨᱤ ᱨᱮᱧ ᱛᱟᱦᱮᱸ ᱠᱟᱱᱟ ᱩᱱ ᱡᱚᱠᱷᱮᱡ ᱟᱨ ᱯᱷᱟᱥᱴ ᱦᱚᱸᱧ ᱯᱷᱟᱥᱴ ᱠᱟᱱᱟ ᱤᱧ ᱯᱨᱟᱭᱤᱡᱽ ᱤᱧ ᱧᱟᱢ ᱞᱮᱫᱟ ᱯᱷᱟᱴ ᱯᱨᱟᱭᱤᱡᱽ ᱟᱨ ᱞᱟᱹᱴᱩ ᱠᱟᱛᱮᱫ ᱫᱚ ᱤᱧ ᱢᱚᱛᱚ ᱫᱚ ᱥᱮᱨᱮᱧ ᱠᱚᱢᱯᱤᱴᱤᱥᱚᱱ ᱫᱚ ᱵᱟᱹᱧ ᱮᱢ ᱞᱮᱫᱟ ᱠᱞᱟᱥ ᱥᱮᱵᱷᱮᱱ ᱨᱮᱞᱮ ᱛᱟᱦᱮᱸ ᱠᱟᱱᱟ ᱩᱱ ᱥᱚᱢᱚᱭ ᱤᱥᱠᱩᱞ ᱨᱮᱱᱟᱜ ᱯᱨᱳᱜᱨᱟᱢ ᱨᱮ ᱜᱨᱩᱯ ᱠᱟᱛᱮᱫᱞᱮ ᱮᱢ ᱞᱮᱫᱟ ᱥᱮᱨᱮᱧ ᱠᱚᱢᱯᱤᱴᱤᱥᱚᱱ ᱟᱫᱚ ᱩᱱ ᱨᱮᱦᱚᱸ ᱯᱨᱟᱭᱤᱡᱽ ᱫᱚᱞᱮ ᱧᱟᱢᱞᱮᱫ ᱜᱮᱭᱟ ᱟᱨ ᱚᱱᱟ ᱠᱷᱚᱱ ᱛᱷᱚᱲᱟ ᱞᱟᱹᱴᱩ ᱧᱚᱜ ᱠᱟᱛᱮᱫ ᱦᱚᱸ ᱮᱢ ᱵᱟᱲᱟ ᱞᱮᱫ ᱜᱮᱭᱟᱞᱮ ᱥᱮᱨᱮᱧ ᱠᱚᱢᱯᱤᱴᱤᱥᱚᱱ ᱚᱱᱟ ᱦᱚᱸ ᱟᱭᱢᱟ ᱦᱚᱲ ᱜᱨᱩᱯ ᱠᱟᱛᱮᱫ ᱜᱮᱞᱮ ᱮᱢ ᱵᱟᱲᱟ ᱞᱮᱫᱟ ᱟᱨ ᱟᱹᱰᱤ ᱨᱟᱹᱥᱠᱟᱹ ᱡᱷᱚᱛᱚ ᱦᱚᱲᱛᱮ ᱟᱹᱰᱤ ᱨᱟᱹᱥᱠᱟᱹᱞᱮ ᱟᱹᱭᱠᱟᱹᱣᱮᱫ ᱠᱟᱱ ᱛᱟᱦᱮᱱᱟ ᱟᱹᱰᱤᱞᱮ ᱤᱱᱡᱚᱭᱮᱫ ᱛᱟᱦᱮᱱᱟ ᱩᱱ ᱡᱚᱠᱷᱮᱡ ᱫᱚ ᱟᱨ ᱥᱮᱨᱮᱧ ᱨᱮᱫᱚ ᱥᱟᱹᱨᱤᱜᱮ ᱟᱹᱰᱤ ᱨᱟᱹᱥᱠᱟᱹ ᱢᱮᱱᱟᱜᱼᱟ ᱟᱨ ᱤᱧᱫᱚ ᱟᱸᱠᱟᱣ ᱠᱚᱫᱚ ᱵᱟᱹᱧ ᱪᱮᱫ ᱟᱠᱟᱫᱟ ᱪᱮᱫ ᱫᱚ ᱟᱨ ᱟᱸᱠᱟᱣ ᱠᱚᱢᱯᱤᱴᱤᱥᱚᱱ ᱦᱚᱸ ᱵᱟᱹᱧ ᱮᱢ ᱵᱟᱲᱟ ᱠᱟᱜᱼᱟ ᱛᱚᱵᱮ ᱡᱟᱦᱟᱱᱟᱜ ᱫᱚᱧ ᱟᱸᱠᱟᱣ ᱫᱟᱲᱮᱭᱟᱜ ᱟᱸᱠᱟᱣ ᱫᱟᱲᱮᱭᱟᱜ ᱜᱮᱭᱟ ᱮᱠᱤᱲᱼᱵᱤᱠᱤᱲ ᱡᱟᱦᱟᱸ ᱞᱮᱠᱟᱜᱮ ᱛᱚᱵᱮ ᱟᱸᱠᱟᱣ ᱵᱟᱹᱧ ᱪᱮᱫ ᱟᱠᱟᱫᱟ ᱟᱨ ᱚᱱᱟ ᱠᱚᱢᱯᱤᱴᱤᱥᱚᱱ ᱨᱮᱦᱚᱸ ᱧᱩᱛᱩᱢ ᱫᱚ ᱵᱟᱹᱧ ᱥᱮᱞᱮᱫ ᱵᱟᱲᱟ ᱟᱠᱟᱫ ᱛᱤᱧᱟᱹ ᱛᱤᱥ ᱦᱚᱸ